ᱵᱤᱨᱵᱷᱩᱢ ᱦᱚᱱᱚᱛ ᱨᱮᱭᱟᱜ ᱟᱨᱡᱟᱣᱟᱱ ᱫᱩᱨᱤᱵ ᱫᱚ ᱦᱩᱭᱩᱜ ᱠᱟᱱᱟ ᱦᱩᱲᱩ ᱟᱹᱞᱩ ᱥᱟᱠᱥᱚᱵᱡᱤ ᱢᱟᱱᱮ ᱥᱚᱵᱡᱤ ᱪᱟᱥ ᱵᱤᱥᱮᱥ ᱠᱚᱨᱮ ᱵᱟᱸᱫᱷᱟᱠᱚᱯᱤ ᱯᱷᱩᱞ ᱠᱚᱯᱤ ᱚᱱᱟ ᱥᱟᱶᱛᱮ ᱛᱩᱲᱤ ᱛᱤᱞᱢᱤᱧ ᱛᱚ ᱱᱚᱣᱟ ᱛᱩᱲᱤ ᱛᱤᱞᱢᱤᱧ ᱠᱚ ᱫᱚ ᱨᱮᱭᱟᱲ ᱫᱤᱱᱜᱮ ᱵᱮᱥᱤ ᱫᱚ ᱛᱚᱭᱨᱤᱜ ᱠᱟᱱᱟ ᱦᱩᱲᱩ ᱟᱹᱞᱩ ᱱᱚᱣᱟᱠᱚ ᱪᱟᱥᱠᱟᱛᱮᱱ ᱥᱮ ᱥᱟᱠ ᱥᱚᱵᱡᱤ ᱪᱟᱥᱠᱟᱛᱮᱱ ᱫᱚ ᱵᱮᱥᱤ ᱵᱷᱟᱜ ᱜᱮ ᱟᱹᱠᱷᱨᱤᱧᱚᱜ ᱠᱟᱱᱟ ᱥᱮ ᱵᱟᱡᱟᱨ ᱨᱮ ᱠᱩᱞ ᱦᱩᱭᱩᱜ ᱠᱟᱱᱟ ᱵᱟᱡᱟᱨ ᱨᱮ ᱟᱹᱠᱷᱨᱤᱧ ᱠᱟᱛᱮᱫ ᱱᱚᱰᱮᱱ ᱠᱚ ᱪᱟᱹᱥᱤ ᱠᱚᱫᱚ ᱵᱮᱥ ᱵᱷᱟᱜᱮ ᱢᱚᱛᱚ ᱨᱚᱡᱽᱜᱟᱨ ᱠᱚ ᱧᱟᱢᱮᱫ ᱠᱟᱱᱟ ᱚᱱᱟ ᱥᱟᱶ ᱥᱟᱶᱛᱮ ᱚᱲᱟᱜ ᱠᱚᱨᱮᱱ ᱦᱚᱲ ᱦᱚᱲ ᱠᱚ ᱵᱮᱥ ᱵᱷᱟᱜᱤ ᱠᱟᱭᱛᱮ ᱡᱚᱢᱧᱩ ᱫᱟᱲᱮᱭᱟᱜ ᱠᱟᱱᱟᱠᱚ ᱵᱷᱟᱹᱜᱤ ᱢᱚᱛᱚᱠᱚ ᱤᱥᱤᱱ ᱵᱟᱥᱟᱝ ᱫᱟᱲᱮᱭᱟᱜ ᱠᱟᱱᱟ ᱟᱹᱞᱩ ᱠᱚ ᱨᱮᱭᱟᱲ ᱫᱤᱱ ᱪᱟᱥ ᱠᱟᱛᱮᱫ ᱟᱠᱚᱣᱟᱜ ᱪᱟᱦᱤᱫᱟ ᱠᱚ ᱢᱮᱴᱟᱣ ᱫᱟᱲᱮᱭᱟᱜ ᱠᱟᱱᱟ ᱫᱟᱹᱞ ᱵᱤᱵᱷᱤᱱᱚ ᱥᱚᱵᱡᱤ ᱱᱚᱣᱟᱠᱚ ᱪᱟᱥ ᱠᱟᱛᱮᱫ ᱵᱟᱡᱟᱨ ᱨᱮᱠᱚ ᱟᱹᱠᱷᱨᱤᱧᱮᱫᱟ ᱡᱟᱦᱟᱸ ᱠᱚᱫᱚ ᱫᱤᱥᱟᱹᱢ ᱨᱮ ᱜᱚᱴᱟ ᱯᱟᱥᱱᱟᱜ ᱠᱟᱱᱟ ᱡᱚᱛᱚ ᱠᱷᱚᱱᱟᱜ ᱵᱮᱥᱤ ᱫᱚ ᱪᱟᱥ ᱦᱩᱭᱩᱜ ᱠᱟᱱᱟ

ᱦᱩᱲᱩ ᱫᱚ ᱟᱹᱰᱤ ᱡᱟᱹᱥᱛᱤᱠᱟᱭᱜᱮ ᱦᱩᱭᱩᱜ ᱠᱟᱱᱟ ᱵᱤᱨᱵᱷᱩᱢ ᱨᱮ ᱚᱱᱟ ᱥᱟᱶᱛᱮ ᱟᱹᱞᱩ ᱠᱚ ᱵᱤᱵᱷᱤᱱᱚ ᱥᱟᱠ ᱥᱚᱵᱡᱤ ᱵᱟᱸᱫᱷᱟᱠᱚᱯᱤ ᱯᱷᱩᱞ ᱠᱚᱯᱤ ᱯᱟᱞᱚᱱ ᱥᱟᱠ ᱠᱚ ᱴᱚᱢᱮᱴᱚ ᱠᱚ ᱵᱤᱵᱷᱤᱱᱚ ᱥᱚᱵᱡᱤ ᱵᱟᱡᱟᱨ ᱨᱮᱦᱚᱸ ᱟᱹᱠᱷᱨᱤᱧᱚᱜ ᱠᱟᱱᱟ ᱟᱹᱠᱷᱨᱤᱧ ᱠᱟᱛᱮᱫ ᱪᱟᱹᱥᱤᱠᱚ ᱵᱮᱥ ᱵᱷᱟᱹᱜᱤ ᱢᱚᱛᱚᱠᱚ ᱞᱟᱵᱷᱚᱵᱟᱱᱚᱜ ᱠᱟᱱᱟ ᱟᱹᱠᱷᱨᱤᱧ ᱫᱚ ᱯᱚᱨᱛᱷᱚᱢ ᱨᱮᱫᱚ ᱞᱚᱠᱟᱞ ᱵᱟᱡᱟᱨ ᱨᱮᱠᱚ ᱟᱹᱠᱷᱨᱤᱧᱮᱫᱟ ᱞᱚᱠᱟᱞ ᱵᱟᱡᱟᱨ ᱨᱮ ᱟᱹᱠᱷᱨᱤᱧ ᱠᱟᱛᱮᱫ ᱵᱤᱵᱷᱤᱱᱚ ᱡᱟᱭᱜᱟᱨᱮ ᱚᱱᱟᱫᱚ ᱯᱟᱥᱱᱟᱜ ᱠᱟᱱᱟ ᱟᱨ ᱦᱩᱲᱩ ᱪᱟᱣᱞᱮ ᱦᱩᱲᱩ ᱟᱹᱞᱩ ᱥᱟᱠᱥᱚᱵᱡᱤ ᱱᱚᱣᱟ ᱠᱚᱫᱚ ᱵᱤᱥᱮᱥ ᱠᱚᱨᱮ ᱦᱩᱲᱩ ᱫᱚ ᱡᱟᱹᱯᱩᱛ ᱫᱤᱱ ᱠᱚ ᱨᱚᱦᱚᱭᱮᱫ ᱠᱟᱱᱟ ᱟᱨ ᱥᱟᱠ ᱥᱚᱵᱡᱤ ᱥᱮ ᱟᱹᱞᱩ ᱛᱩᱲᱤ ᱛᱤᱞᱢᱤᱧ ᱱᱚᱣᱟ ᱠᱚᱫᱚ ᱨᱮᱭᱟᱲ ᱫᱤᱱᱠᱚ ᱟᱨᱡᱟᱣᱮᱫ ᱠᱟᱱᱟ